ᱦᱮᱸ ᱤᱧ ᱯᱩᱛᱷᱤ ᱪᱷᱟᱯᱟᱣ ᱫᱩᱧ ᱠᱩᱥᱤᱭᱟᱜ ᱜᱮᱭᱟ ᱟᱨ ᱤᱧ ᱚᱰᱤᱭᱳ ᱵᱩᱠ ᱦᱚᱸᱧ ᱟᱸᱡᱚᱢ ᱜᱮᱭᱟ ᱤᱧ ᱫᱚ ᱨᱮᱰᱤᱭᱳ ᱨᱮ ᱱᱟᱯᱟᱭᱼᱱᱟᱯᱟᱭ ᱥᱟᱱᱛᱟᱲᱤ ᱥᱮᱨᱮᱧ ᱱᱟᱯᱟᱭᱼᱱᱟᱯᱟᱭ ᱚᱱᱚᱬᱦᱮᱸ ᱟᱨ ᱱᱟᱯᱟᱭᱼᱱᱟᱯᱟᱭ ᱠᱟᱹᱦᱱᱤᱧ ᱟᱸᱡᱚᱢ ᱜᱮᱭᱟ